ᱠᱷᱚᱵᱚᱨ ᱯᱟᱸᱡᱟ ᱫᱚ ᱵᱷᱟᱜᱮ ᱜᱮᱭᱟ ᱠᱷᱚᱵᱚᱨ ᱠᱷᱚᱵᱚᱨ ᱫᱚ ᱮᱴᱟᱜ ᱮᱴᱟᱜ ᱨᱟᱡᱽᱡᱚ ᱡᱮᱞᱟ ᱮᱴᱟᱜ ᱮᱴᱟᱜ ᱠᱚᱨᱮᱱᱟᱜ ᱟᱵᱚ ᱥᱟᱱᱛᱟᱲ ᱠᱚᱨᱮᱱᱟᱜ ᱵᱩᱜᱤ ᱵᱟᱹᱲᱤᱡ ᱡᱷᱚᱛᱚ ᱵᱚ ᱟᱸᱡᱚᱢᱟᱥᱮ ᱩᱱᱠᱩ ᱚᱱᱟ ᱠᱷᱚᱵᱚᱨ ᱯᱟᱸᱡᱟ ᱠᱟᱛᱮ ᱱᱚᱣᱟ ᱴᱤᱵᱷᱤ ᱥᱮ ᱤᱭᱩᱴᱩᱵᱽ ᱯᱷᱮᱥᱵᱩᱠ ᱪᱮᱱᱮᱞ ᱨᱮᱠᱚ ᱟᱲᱟᱜ ᱠᱟᱛᱮ ᱟᱵᱚ ᱵᱚ ᱵᱩᱡᱷᱟᱹᱣ ᱫᱟᱲᱮᱭᱟᱜᱼᱟ ᱡᱮ ᱱᱚᱣᱟ ᱫᱚ ᱵᱮᱥᱟᱜ ᱦᱩᱭᱩᱜ ᱠᱟᱱᱟ ᱥᱮ ᱵᱟᱹᱲᱤᱡᱟᱜ ᱦᱩᱭᱩᱜ ᱠᱟᱱᱟ ᱟᱨ ᱚᱱᱟ ᱟᱵᱚ ᱡᱩᱫᱤ ᱵᱟᱹᱲᱤᱡᱟᱜ ᱦᱩᱭᱩᱜ ᱠᱟᱱ ᱠᱷᱟᱱ ᱚᱸᱰᱮ ᱟᱵᱚ ᱵᱚ ᱡᱟᱸᱜᱟ ᱫᱟᱨᱟᱢ ᱵᱚᱱ ᱛᱤᱸᱜᱩ ᱫᱟᱲᱮᱭᱟᱜᱼᱟ ᱡᱮ ᱱᱚᱣᱟ ᱫᱚ ᱱᱚᱝᱠᱟ ᱵᱟᱹᱲᱤᱡ ᱦᱩᱭᱩᱜ ᱠᱟᱱᱟ ᱟᱵᱚ ᱟᱵᱚᱣᱟᱜ ᱥᱟᱱᱛᱟᱲ ᱥᱚᱢᱟᱡᱽ ᱪᱮᱛᱟᱱ ᱨᱮ ᱡᱩᱫᱤ ᱡᱟᱦᱟᱱᱟᱜ ᱱᱟᱦᱟᱪᱟᱨ ᱦᱩᱭᱩᱜ ᱠᱟᱛᱮ ᱟᱵᱚᱨᱮᱱ ᱠᱷᱚᱵᱚᱨᱤᱭᱟᱹ ᱠᱚ ᱥᱮ ᱥᱚᱝᱵᱟᱫ ᱠᱚ ᱩᱱᱠᱩ ᱚᱸᱰᱮ ᱪᱟᱞᱟᱣ ᱠᱟᱛᱮ ᱚᱱᱟ ᱠᱚ ᱛᱚᱞᱟᱥ ᱠᱚ ᱦᱟᱛᱟᱣᱟ ᱡᱮ ᱱᱚᱝᱠᱟ ᱱᱚᱝᱠᱟ ᱩᱱᱠᱩ ᱡᱟᱦᱟᱸ ᱠᱚᱠᱚ ᱟᱲᱟᱜᱟ ᱚᱱᱟ ᱠᱚ ᱟᱵᱚ ᱵᱚᱱ ᱧᱮᱞᱟ ᱧᱮᱞ ᱠᱟᱛᱮ ᱵᱚ ᱵᱩᱡᱟ ᱡᱮ ᱱᱚᱣᱟ ᱫᱚ ᱪᱮᱫ ᱵᱮᱥ ᱦᱩᱭ ᱠᱟᱱᱟ ᱥᱮ ᱵᱟᱹᱲᱤᱡ ᱦᱩᱭ ᱠᱟᱱᱟ ᱡᱩᱫᱤ ᱵᱟᱹᱲᱤᱡ ᱦᱩᱭ ᱠᱟᱱᱟ ᱛᱚᱵᱮ ᱠᱷᱟᱱ ᱚᱸᱰᱮ ᱟᱵᱚ ᱡᱟᱸᱜᱮ ᱫᱟᱨᱟᱢᱟ ᱵᱚ ᱡᱮ ᱱᱚᱣᱟ ᱫᱚ ᱵᱟᱹᱲᱤᱡ ᱦᱩᱭ ᱠᱟᱱᱟ ᱱᱚᱣᱟ ᱫᱚ ᱱᱚᱝᱠᱟᱱ ᱱᱚᱝᱠᱟ ᱫᱚ ᱵᱟᱝ ᱦᱩᱭᱩᱜᱼᱟ ᱟᱨ ᱡᱟᱦᱟᱱᱟᱜ ᱚᱥᱩᱵᱤᱫᱟ ᱠᱚᱨᱮ ᱞᱟᱹᱭᱟ ᱠᱚ ᱡᱮ ᱟᱞᱮ ᱫᱚ ᱱᱚᱝᱠᱟ ᱱᱚᱝᱠᱟ ᱚᱥᱩᱵᱤᱫᱟ ᱛᱟᱞᱮ ᱮᱸᱰᱮᱠᱷᱟᱱ ᱡᱟᱦᱟᱸ ᱟᱛᱳ ᱨᱮ ᱡᱟᱦᱟᱱᱟᱜ ᱜᱮ ᱚᱥᱩᱵᱤᱫᱟ ᱦᱩᱭᱩᱜᱼᱟ ᱱᱤᱭᱟᱹ ᱠᱷᱚᱵᱚᱨᱤᱭᱟᱹ ᱚᱸᱰᱮ ᱪᱟᱞᱟᱣ ᱠᱟᱛᱮ ᱚᱱᱟ ᱠᱷᱚᱵᱮᱨᱮ ᱦᱟᱛᱟᱣᱟ ᱡᱮ ᱱᱚᱣᱟ ᱟᱛᱳ ᱨᱮ ᱱᱚᱝᱠᱟ ᱱᱚᱝᱠᱟ ᱚᱥᱩᱵᱤᱫᱟ ᱦᱩᱭ ᱠᱟᱱᱟ ᱟᱨ ᱚᱱᱟ ᱚᱥᱩᱵᱤᱫᱟ ᱟᱭᱟᱜ ᱪᱮᱱᱮᱞ ᱥᱮ ᱟᱭᱟᱜ ᱯᱷᱮᱥᱵᱩᱠ ᱨᱮ ᱟᱲᱟᱜ ᱠᱟᱛᱮ ᱟᱵᱚ ᱵᱚᱱ ᱧᱮᱞ ᱧᱟᱢᱟ ᱧᱮᱞ ᱠᱟᱛᱮ ᱵᱚᱱ ᱜᱚᱲᱚ ᱫᱟᱲᱮ ᱠᱚᱣᱟ ᱡᱮ ᱦᱳᱭ ᱚᱱᱟ ᱟᱛᱳ ᱨᱮᱫᱚ ᱚᱱᱟ ᱵᱟᱹᱱᱩᱜ ᱟᱱ ᱥᱮ ᱚᱱᱟ ᱚᱱᱟ ᱠᱚᱨᱟᱣ ᱦᱩᱭᱩᱜᱼᱟ ᱚᱱᱟ ᱞᱟᱹᱜᱤᱫ ᱛᱮ ᱟᱵᱚ ᱥᱚᱨᱠᱟᱨ ᱴᱷᱮᱱ ᱵᱚᱱ ᱪᱟᱞᱟᱣ ᱫᱟᱲᱮᱭᱟᱜᱼᱟ ᱡᱮ ᱱᱚᱣᱟ ᱵᱟᱹᱱᱩᱜ ᱛᱟᱞᱮᱭᱟ ᱱᱚᱣᱟ ᱠᱚᱨᱟᱣ ᱦᱩᱭᱩᱜᱼᱟ ᱚᱱᱟ ᱠᱷᱚᱵᱚᱨᱤᱭᱟᱹ ᱫᱚ ᱵᱮᱥ ᱜᱮᱭᱟ ᱵᱟᱠᱷᱟᱱ ᱠᱷᱚᱵᱚᱨᱚᱭᱟᱹ ᱵᱟᱝᱠᱷᱟᱱ ᱪᱤᱠᱟᱹᱛᱮ ᱵᱩᱡᱷᱟᱹᱣ ᱠᱮᱭᱟ ᱚᱱᱟ ᱟᱛᱳ ᱨᱮᱫᱚ ᱚᱱᱟ ᱵᱟᱹᱱᱩᱜ ᱟᱱ ᱦᱟᱱᱟ ᱵᱟᱹᱱᱩᱜ ᱟᱱ ᱠᱷᱚᱵᱚᱨᱤᱭᱟᱹ ᱚᱱᱟ ᱠᱚ ᱡᱷᱚᱛᱚᱭ ᱛᱩᱱᱠᱷᱤ ᱛᱚᱞᱟᱥ ᱠᱟᱛᱮ ᱮ ᱧᱮᱞᱟ ᱡᱮ ᱚᱠᱟ ᱠᱚᱨᱮ ᱪᱮᱫ ᱠᱚ ᱪᱤᱠᱟᱹᱣ ᱠᱟᱱᱟ